ᱥᱚᱨᱠᱟᱨᱤ ᱯᱟᱹᱨᱥᱤ ᱞᱮᱠᱟ ᱛᱮᱫᱚ ᱵᱟᱨᱜᱮᱞ ᱵᱟᱨ ᱜᱚᱴᱟᱝ ᱵᱷᱟᱥᱟ ᱢᱮᱱᱟᱜᱼᱟ ᱡᱮᱞᱮᱠᱟ ᱦᱤᱱᱫᱤ ᱵᱟᱝᱞᱟ ᱩᱲᱤᱭᱟᱹ ᱢᱟᱞᱭᱟᱞᱚᱢ ᱜᱩᱡᱽᱨᱟᱴ ᱛᱟᱢᱤᱞ ᱛᱮᱞᱮᱜᱩ ᱵᱟᱝᱞᱟ ᱥᱟᱱᱛᱟᱲ ᱩᱲᱤᱭᱟᱹ ᱟᱨᱦᱚᱸ ᱮᱢᱟᱱ ᱞᱮᱠᱟᱱ ᱚᱱᱠᱟᱜᱮ ᱵᱟᱨᱜᱮᱞ ᱵᱟᱨ ᱜᱚᱴᱟᱝ ᱯᱟᱹᱨᱥᱤ ᱢᱮᱱᱟᱜᱼᱟ ᱡᱟᱦᱟᱸ ᱫᱚ ᱥᱚᱨᱠᱟᱨᱤ ᱯᱟᱹᱨᱥᱤ ᱞᱮᱠᱟᱛᱮ ᱢᱟᱱᱱᱚᱛᱟᱭ ᱧᱟᱢ ᱠᱟᱜᱼᱟ ᱚᱱᱟ ᱫᱚ ᱟᱞᱟᱠ ᱟᱞᱟᱠ ᱯᱚᱱᱚᱛ ᱨᱮ ᱢᱟᱱᱮ ᱟᱞᱟᱫᱟ ᱯᱚᱱᱚᱛ ᱨᱮ ᱟᱞᱟᱫᱟ ᱟᱞᱟᱫᱟ ᱵᱷᱟᱥᱟ ᱠᱚ ᱨᱚᱲᱟ ᱥᱮ ᱚᱱᱟᱠᱚᱨᱮᱱ ᱢᱟᱱᱱᱚᱛᱟ ᱢᱮᱱᱟᱜᱼᱟ ᱡᱟᱦᱟᱸ ᱳᱰᱤᱥᱟ ᱵᱚᱱ ᱪᱟᱞᱟᱜ ᱠᱷᱟᱱ ᱩᱲᱤᱭᱟᱹᱛᱮ ᱩᱲᱤᱭᱟᱹ ᱚᱸᱰᱮ ᱫᱚ ᱰᱷᱮᱹᱨ ᱢᱟᱱᱱᱚ ᱢᱟᱱ ᱢᱮᱱᱟᱜᱼᱟ ᱟᱨ ᱵᱮᱝᱜᱚᱞ ᱨᱮᱫᱚ ᱵᱟᱝᱞᱟ ᱚᱱᱠᱟᱜᱮ ᱛᱟᱢᱤᱞ ᱦᱚᱸ ᱟᱨ ᱛᱮᱞᱮᱜᱩ ᱢᱟᱨᱟᱴᱷᱤ ᱡᱚᱛᱚ ᱜᱮ ᱚᱱᱠᱟᱜᱮ ᱟᱞᱟᱠ ᱟᱞᱟᱠ ᱡᱟᱭᱜᱟᱨᱮ ᱟᱞᱟᱠ ᱟᱞᱟᱠ ᱵᱚᱱ ᱵᱮᱵᱚᱦᱟᱨᱟ ᱢᱟᱱᱮ ᱨᱚᱲ ᱟᱵᱚᱱ